ᱠᱷᱮᱞᱳᱰ ᱫᱚᱞ ᱨᱮᱭᱟᱜ ᱧᱩᱛᱩᱢᱤᱧ ᱞᱟᱹᱭ ᱟᱞᱮ ᱟᱰᱮ ᱯᱟᱥᱮ ᱨᱮᱱ ᱠᱷᱮᱞᱳᱰ ᱵᱚᱭᱦᱟ ᱠᱚᱦᱚᱸ ᱢᱮᱱᱟᱜ ᱠᱚᱣᱟ ᱩᱱᱠᱩᱣᱟᱜ ᱧᱩᱛᱩᱢ ᱫᱚ ᱦᱩᱭᱩᱜ ᱠᱟᱱ ᱛᱟᱠᱚᱣᱟ ᱥᱚᱢᱤᱨ ᱢᱩᱨᱢᱩ ᱟᱨ ᱟᱵᱚᱨᱮᱱ ᱥᱟᱶᱛᱮ ᱵᱤᱡᱚᱭ ᱢᱟᱨᱟᱱᱰᱤ ᱱᱩᱠᱤᱱ ᱠᱤᱱ ᱠᱷᱮᱞ ᱠᱟᱫᱟ ᱨᱟᱥᱴᱨᱤᱭᱚ ᱠᱷᱮᱞ ᱫᱚᱞ ᱨᱮ ᱟᱨ ᱱᱤᱛᱚᱜ ᱦᱚᱠᱤᱱ ᱠᱷᱮᱞᱫᱟ ᱪᱮᱫᱟᱜ ᱥᱮ ᱱᱩᱠᱤᱱ ᱫᱚ ᱟᱹᱰᱤ ᱠᱩᱨᱩᱢᱩᱴᱩ ᱠᱤᱱ ᱠᱩᱨᱩᱢᱩᱴᱩ ᱠᱮᱫᱟ ᱪᱮᱫᱟᱜ ᱥᱮ ᱱᱤᱭᱟᱹ ᱠᱷᱮᱞ ᱫᱚ ᱟᱹᱰᱤ ᱢᱮᱦᱱᱚᱛ ᱛᱮᱠᱤᱱ ᱠᱷᱮᱞ ᱠᱟᱫᱟ ᱚᱱᱟᱛᱮ ᱨᱟᱥᱴᱨᱤᱭᱚ ᱠᱷᱮᱞ ᱫᱚᱞ ᱨᱮᱠᱤᱱ ᱥᱮᱴᱮᱨ ᱟᱠᱟᱱ ᱛᱟᱵᱳᱱᱟ ᱥᱟᱹᱨᱤᱜᱮ